ᱥᱩᱨ ᱥᱩᱯᱩᱨ ᱥᱮ ᱥᱟᱦᱟ ᱨᱮ ᱟᱨ ᱵᱟᱝ ᱯᱚᱱᱚᱛ ᱥᱟᱺᱜᱤᱧ ᱠᱚᱨᱮ ᱫᱟᱬᱟ ᱞᱟᱹᱜᱤᱫ ᱛᱮ ᱪᱤᱱᱛᱟᱹ ᱫᱚ ᱟᱹᱰᱤ ᱟᱭᱢᱟ ᱫᱷᱟᱣ ᱜᱮ ᱥᱮᱴᱮᱨ ᱟᱠᱟᱱᱟ ᱥᱟᱢᱟᱝ ᱨᱮ ᱪᱮᱫᱟᱜ ᱥᱮ ᱵᱟᱝᱢᱟ ᱤᱧ ᱫᱚ ᱢᱤᱫᱴᱮᱱ ᱯᱟᱹᱴᱷᱩᱣᱟᱹ ᱠᱟᱱᱟᱹᱧ ᱚᱱᱠᱟ ᱞᱮᱠᱟᱛᱮ ᱠᱚᱞᱮᱡᱽ ᱦᱚᱸ ᱡᱤᱦᱩᱜ ᱦᱩᱭᱩᱜ ᱛᱤᱧᱟᱹ ᱟᱨ ᱚᱞᱚᱜ ᱯᱟᱲᱦᱟᱣ ᱦᱚᱸ ᱠᱚᱨᱟᱣ ᱦᱩᱭᱩᱜ ᱛᱤᱧᱟᱹ ᱟᱨ ᱥᱟᱶᱛᱮ ᱴᱤᱭᱩᱥᱮᱱ ᱠᱚ ᱢᱮᱱᱟᱜ ᱟᱠᱟᱫᱟ ᱴᱤᱭᱩᱥᱮᱱ ᱠᱚᱦᱚᱸ ᱤᱧ ᱦᱚᱸᱧ ᱯᱟᱲᱦᱟᱣ ᱠᱚᱜᱮᱭᱟ ᱛᱟᱦᱚᱞᱮ ᱱᱚᱝᱠᱟ ᱞᱮᱠᱟᱛᱮ ᱚᱠᱛᱚ ᱠᱚ ᱵᱟᱝ ᱧᱟᱢᱚᱜ ᱜᱮᱭᱟ ᱡᱮ ᱛᱤ ᱨᱮᱜᱮᱧ ᱢᱚᱱᱮ ᱜᱚᱫᱟ ᱛᱤᱨᱮ ᱡᱟᱦᱟᱭ ᱠᱚ ᱞᱟᱹᱜᱚᱫᱟ ᱡᱮ ᱡᱟᱦᱟᱸ ᱥᱮᱫ ᱫᱟᱬᱟ ᱪᱟᱞᱟᱜ ᱞᱟᱹᱜᱤᱫ ᱩᱱ ᱫᱚ ᱢᱚᱱᱮ ᱨᱮ ᱪᱤᱱᱛᱟᱹ ᱫᱚ ᱦᱮᱡ ᱜᱚᱫᱚᱜ ᱜᱮᱭᱟ ᱡᱮ ᱛᱤᱥ ᱫᱟᱲᱟᱱ ᱪᱟᱞᱟᱜ ᱦᱩᱭᱩᱜᱼᱟ ᱫᱟᱬᱟ ᱪᱟᱞᱟᱣ ᱞᱮᱠᱦᱟᱱ ᱫᱚ ᱯᱟᱪᱷᱮᱫ ᱮᱫ ᱡᱟᱦᱟᱸ ᱱᱟᱜ ᱛᱚ ᱵᱟᱝ ᱠᱷᱚᱛᱤ ᱜᱚᱫᱚᱜ ᱛᱤᱧᱟᱹ ᱥᱮ ᱚᱱᱟ ᱠᱷᱟᱹᱛᱤᱨ ᱛᱮ ᱴᱤᱭᱩᱥᱮᱱ ᱥᱮ ᱚᱞᱚᱜ ᱯᱟᱲᱦᱟᱣ ᱛᱚ ᱵᱟᱝ ᱦᱟᱹᱯᱤᱫ ᱜᱚᱫᱚᱜᱼᱟ ᱚᱱᱟ ᱠᱷᱟᱹᱛᱤᱨ ᱛᱮ ᱡᱟᱦᱟᱸ ᱥᱮᱫ ᱪᱟᱞᱟᱣ ᱞᱟᱹᱜᱤᱫ ᱫᱚ ᱡᱚᱠᱷᱚᱱ ᱜᱮ ᱪᱟᱞᱟᱣ ᱨᱮᱱᱟᱜ ᱠᱟᱛᱷᱟ ᱦᱤᱡᱩᱜᱼᱟ ᱥᱮ ᱵᱟᱲᱟᱭ ᱧᱟᱢᱚᱜᱼᱟ ᱡᱮ ᱚᱱᱛᱮ ᱵᱚᱱ ᱪᱟᱞᱟᱜ ᱠᱟᱱᱟ ᱥᱮ ᱪᱟᱞᱟᱜ ᱦᱩᱭᱩᱜ ᱠᱟᱱᱟ ᱛᱟᱦᱚᱞᱮ ᱱᱚᱝᱠᱟ ᱞᱮᱠᱷᱟᱱ ᱠᱤᱱᱛᱩ ᱟᱹᱰᱤ ᱜᱟᱱ ᱪᱤᱱᱛᱟᱹ ᱜᱮ ᱵᱚᱦᱚᱜ ᱨᱮ ᱟᱹᱪᱩᱨᱚᱜᱼᱟ ᱥᱮ ᱥᱟᱢᱟᱝ ᱨᱮ ᱦᱤᱡᱩᱜᱼᱟ ᱟᱨ ᱟᱭᱢᱟ ᱫᱷᱟᱣ ᱜᱮ ᱱᱚᱝᱠᱟᱱ ᱪᱤᱱᱛᱟᱹ ᱤᱧ ᱥᱟᱢᱟᱝ ᱨᱮ ᱦᱮᱡ ᱟᱠᱟᱱᱟ ᱥᱮ ᱟᱹᱰᱤ ᱪᱤᱱᱛᱟᱹ ᱟᱨᱠᱤ ᱪᱤᱱᱛᱟᱹ ᱥᱮ ᱵᱷᱟᱵᱤᱛ ᱠᱟᱱᱟᱹᱧ ᱡᱟᱦᱟᱸ ᱥᱮᱡ ᱪᱟᱞᱟᱣ ᱢᱟᱲᱟᱝ ᱨᱮ ᱡᱮ ᱛᱤᱥ ᱪᱟᱞᱟᱣ ᱦᱩᱭᱩᱜᱼᱟ ᱛᱤ ᱨᱮ ᱥᱮᱴᱮᱨ ᱦᱩᱭᱩᱜᱼᱟ ᱢᱟᱱᱮ ᱚᱲᱟᱜ ᱠᱷᱚᱱᱟᱜ ᱛᱤ ᱨᱮ ᱩᱰᱩᱠ ᱦᱩᱭᱩᱜᱼᱟ ᱟᱨᱚ ᱚᱲᱟᱜ ᱛᱤ ᱨᱮ ᱨᱩᱭᱟᱹᱲ ᱦᱩᱭᱩᱜᱼᱟ ᱱᱚᱝᱠᱟᱱ ᱟᱹᱰᱤ ᱵᱟᱨ ᱜᱮ ᱵᱷᱟᱵᱱᱟ ᱵᱟᱲᱟ ᱦᱩᱭᱟᱠᱟᱱᱟ ᱡᱟᱦᱟᱸ ᱥᱮᱫ ᱪᱟᱞᱟᱣ ᱢᱟᱲᱟᱝ ᱛᱤᱨᱮ ᱦᱤᱡᱩᱜ ᱦᱩᱭᱩᱜᱼᱟ ᱚᱲᱟᱜ ᱨᱮᱦᱚᱸ ᱠᱚ ᱨᱩᱦᱮᱫᱼᱟ ᱡᱮ ᱫᱮᱨᱤ ᱛᱮ ᱦᱮᱡ ᱞᱮᱠᱷᱟᱱ ᱥᱮ ᱫᱤᱱᱟᱹᱢ ᱫᱤᱱ ᱫᱟᱲᱟᱱ ᱪᱟᱞᱟᱣ ᱞᱮᱠᱦᱟᱱ ᱦᱚᱸ ᱚᱲᱟᱜ ᱦᱚᱲ ᱠᱚ ᱨᱩᱦᱮᱫᱟ ᱛᱟᱦᱚᱞᱮ ᱱᱚᱣᱟ ᱠᱚ ᱠᱟᱛᱷᱟ ᱩᱭᱦᱟᱹᱣ ᱠᱟᱛᱮ ᱠᱤᱱᱛᱩ ᱟᱹᱰᱤ ᱜᱮ ᱪᱤᱱᱛᱟᱹ ᱦᱩᱭᱩᱜᱼᱟ ᱡᱟᱦᱟᱸ ᱥᱮᱫ ᱪᱟᱞᱟᱣ ᱢᱟᱲᱟᱝ